ᱟᱵᱚ ᱫᱤᱥᱚᱢ ᱨᱮᱱ ᱥᱟᱱᱟ ᱥᱟᱬᱮᱥᱤᱭᱟᱹ ᱠᱚ ᱡᱟᱦᱟᱸ ᱠᱚ ᱠᱟᱹᱢᱤ ᱠᱟᱫᱟ ᱟᱵᱚ ᱞᱟ ᱜᱤᱫ ᱛᱮ ᱡᱟᱦᱟᱸ ᱠᱚᱠᱚ ᱵᱮᱱᱟᱣ ᱠᱟᱫᱟ ᱡᱮᱢᱚᱱ ᱮᱜ ᱯᱷᱳᱱ ᱠᱚᱢᱯᱤᱭᱩᱴᱟᱨ ᱱᱚᱣᱟ ᱠᱚᱫᱚ ᱟᱵᱚ ᱢᱟ ᱱᱢᱤ ᱠᱚᱣᱟᱜ ᱠᱟ ᱢᱤ ᱞᱟᱹᱜᱤ ᱠᱟ ᱢᱤ ᱦᱚᱨᱟ ᱠᱚ ᱤᱫᱤ ᱠᱟᱛᱮᱜ ᱫᱚ ᱟᱹᱰᱤᱜᱮ ᱱᱟᱯᱟᱭ ᱟᱠᱟᱱᱟ ᱛᱚ ᱡᱮᱢᱚᱱ ᱠᱚᱢᱯᱤᱭᱩᱴᱟᱨ ᱱᱟᱦᱟᱜ ᱵᱚᱱ ᱱᱟᱦᱟᱜ ᱡᱩᱜᱽ ᱨᱮᱵᱚᱱ ᱢᱟᱱᱮ ᱵᱮᱵᱚᱦᱟᱨ ᱫᱟᱵᱚᱱ ᱡᱮᱢᱚᱱ ᱚᱞᱚᱜ ᱯᱟᱲᱦᱟᱜ ᱨᱮ ᱥᱮ ᱪᱟ ᱠᱨᱤ ᱵᱟᱠᱨᱤ ᱨᱮ ᱥᱟᱱᱟᱢ ᱞᱮᱠᱟᱱᱟᱜ ᱠᱚ ᱠᱷᱚᱵᱚᱨ ᱠᱚ ᱥᱮ ᱛᱚᱛᱷᱚ ᱜᱮ ᱥᱟᱱᱟᱢ ᱜᱮ ᱠᱚᱢᱯᱤᱭᱩᱴᱟᱨ ᱛᱮᱜᱮ ᱵᱚᱱ ᱢᱟᱱᱮ ᱟᱫᱟᱱᱼᱯᱨᱚᱫᱟᱱ ᱮᱫᱟ ᱥᱮᱵᱚᱱ ᱪᱟᱯᱟᱞ ᱠᱟᱱᱟ ᱟᱨ ᱱᱚᱣᱟ ᱠᱚᱢᱯᱤᱭᱩᱴᱟᱨ ᱫᱚ ᱟᱵᱚᱣᱟᱝ ᱟᱹᱰᱤᱜᱟᱱ ᱜᱮ ᱠᱟᱹᱢᱤᱭ ᱫᱟᱭ ᱡᱮᱢᱚᱱ ᱚᱱᱟ ᱵᱮᱝᱠᱨᱮ ᱚᱯᱷᱤᱥᱨᱮ ᱥᱟᱱᱟᱢᱟᱜ ᱜᱮ ᱢᱟᱱᱮ ᱠᱚᱢᱯᱤᱭᱩᱴᱟᱨ ᱛᱮᱜᱮ ᱦᱳᱭᱳᱜ ᱠᱟᱱ ᱛᱟᱵᱳᱱᱟ ᱱᱚᱣᱟ ᱠᱚᱢᱯᱤᱭᱩᱴᱟᱨ ᱦᱚᱛᱮᱜ ᱛᱮ ᱟᱵᱚᱱᱟᱜ ᱡᱟᱦᱟᱱᱟᱜ ᱠᱟ ᱢᱤᱜᱮ ᱟᱹᱰᱤ ᱩᱥᱟᱹᱨᱟ ᱥᱟᱹᱦᱤᱡ ᱦᱩᱭᱩᱜ ᱠᱟᱱ ᱛᱟᱵᱳᱱᱟ ᱛᱚ ᱥᱟᱱᱟᱢ ᱠᱚᱣᱟᱜ ᱜᱮ ᱱᱚᱣᱟ ᱫᱚ ᱟᱹᱰᱤᱜᱟᱱ ᱜᱮ ᱱᱟᱯᱟᱭ ᱠᱟᱱᱟ ᱯᱷᱳᱱ ᱯᱷᱳᱱ ᱛᱮᱦᱚᱸ ᱡᱮᱢᱚᱱ ᱚᱠᱚᱭ ᱟᱵᱚᱱ ᱚᱲᱟᱜ ᱫᱩᱣᱟᱹᱨ ᱨᱮᱱ ᱫᱮᱥ ᱵᱤᱫᱮᱥ ᱨᱮ ᱦᱮᱱᱟᱭᱟ ᱩᱱᱤ ᱥᱟᱞᱟᱜ ᱦᱚᱸ ᱯᱷᱳᱱ ᱛᱮᱜᱮ ᱵᱚᱱ ᱨᱚᱯᱚᱲ ᱠᱟᱱᱟ ᱟᱨᱦᱚᱸ ᱱᱮᱛᱟᱨ ᱫᱚ ᱦᱟᱱᱟ ᱵᱤᱰᱤᱭᱳ ᱠᱚᱞ ᱪᱟᱞᱩᱣ ᱠᱟᱱᱟ ᱛᱚ ᱩᱱᱤ ᱴᱷᱮᱱ ᱢᱮᱫ ᱢᱮᱫ ᱦᱚᱸᱵᱚᱱ ᱧᱮᱯᱮᱞ ᱫᱟᱲᱮᱭᱟᱜ ᱠᱟᱱᱟ ᱪᱮᱫ ᱞᱮᱠᱟ ᱢᱮᱱᱟᱭᱟ ᱪᱮᱫ ᱞᱮᱠᱟ ᱵᱟᱝ ᱪᱮᱫ ᱠᱟᱭ ᱡᱚᱢ ᱧᱩ ᱭᱮᱫᱟ ᱚᱠᱟᱨᱮ ᱛᱟᱦᱮᱱ ᱠᱟᱱᱟᱭ ᱥᱟᱱᱟᱢᱟᱜ ᱜᱮ ᱯᱷᱳᱱ ᱛᱮᱜᱮ ᱵᱚᱱ ᱧᱮᱞ ᱧᱟᱢ ᱫᱟ ᱛᱚ ᱱᱚᱜᱼᱚᱭ ᱱᱚᱣᱟ ᱠᱚ ᱡᱟᱦᱟᱸ ᱱᱩᱠᱩ ᱥᱟᱬᱮᱥᱤᱭᱟᱱ ᱟᱵᱚ ᱞᱟᱹᱜᱤᱫ ᱠᱚ ᱵᱮᱱᱟᱣ ᱦᱚᱴᱚᱣ ᱠᱟᱜᱼᱟ ᱦᱚᱸ ᱚᱜ ᱱᱚᱣᱟ ᱯᱷᱳᱱ ᱠᱚ ᱠᱚᱢᱯᱤᱭᱩᱴᱟᱨ ᱠᱚᱛᱚ ᱱᱚᱣᱟ ᱠᱚᱫᱚ ᱟᱵᱚ ᱱᱟᱝ ᱮᱜ ᱢᱟᱱᱮ ᱫᱤᱱᱟᱹᱢ ᱫᱤᱱ ᱞᱟᱹᱜᱤᱫ ᱛᱮᱫᱚ ᱟᱹᱰᱤᱜᱮ ᱱᱟᱯᱟᱭᱟ